ᱢᱤᱫ ᱴᱮᱱᱤᱧ ᱞᱟᱹᱭᱮᱫ ᱛᱟᱵᱚᱱᱟ ᱟᱵᱚᱣᱟᱜ ᱮᱱᱮᱡ ᱥᱮᱨᱮᱧ ᱵᱟᱨᱮᱛᱮ ᱟᱵᱚ ᱫᱚ ᱮᱱᱮᱡ ᱥᱮᱨᱮᱧ ᱫᱚᱵᱚᱱ ᱢᱟᱨᱟᱝ ᱛᱟᱵᱚᱱᱟ ᱥᱚᱦᱨᱟᱭ ᱵᱟᱦᱟ ᱠᱟᱨᱟᱢ ᱫᱚᱝ ᱞᱟᱜᱽᱬᱮ ᱫᱚ ᱟᱵᱚ ᱫᱚᱵᱚᱱ ᱦᱤᱲᱤᱧᱮᱫ ᱫᱚ ᱮᱱᱮᱡ ᱥᱮᱨᱮᱧ ᱫᱚ ᱟᱞᱮ ᱫᱚ ᱢᱟᱨᱮ ᱦᱚᱲ ᱮᱱᱮᱡ ᱥᱮᱨᱮᱧ ᱞᱮ ᱞᱟᱹᱭ ᱦᱚᱴᱚᱣ ᱟᱯᱮᱭᱟ ᱱᱚᱣᱟ ᱮᱱᱮᱡ ᱥᱮᱨᱮᱧ ᱫᱚ ᱟᱞᱚ ᱯᱮ ᱦᱤᱲᱤᱧᱟ ᱮᱱᱮᱡ ᱥᱮᱨᱮᱧ ᱫᱚ ᱫᱚᱦᱚᱭ ᱯᱮ ᱞᱟᱦᱟ ᱥᱮᱫ ᱜᱮ ᱞᱟᱦᱟᱭ ᱯᱮ ᱡᱮᱢᱚᱱ ᱠᱤ ᱫᱚᱝ ᱞᱟᱜᱽᱬᱮ ᱵᱟᱦᱟ ᱥᱚᱦᱨᱟᱭ ᱰᱟᱦᱟᱨ ᱰᱟᱱᱴᱟ ᱟᱨ ᱠᱚᱲᱟ ᱜᱤᱫᱟᱹᱨ ᱠᱩᱲᱤ ᱜᱤᱫᱟᱹᱨ ᱱᱮᱛᱟᱨ ᱫᱚᱠᱚ ᱢᱳᱵᱟᱭᱤᱞ ᱨᱮᱠᱚ ᱮᱱᱮᱡ ᱥᱮᱨᱮᱧ ᱮᱫᱟ ᱦᱟᱱᱮ ᱯᱷᱤᱞᱢ ᱨᱮᱱᱟᱜ ᱛᱚ ᱦᱟᱱᱮ ᱰᱤᱡᱮ ᱨᱮᱱᱟᱜ ᱛᱚ ᱦᱟᱱᱮ ᱵᱚᱞ ᱠᱚ ᱮᱱᱮᱡ ᱠᱟᱱᱟ ᱯᱷᱩᱴᱵᱚᱞ ᱳᱣᱟᱱ ᱰᱮ ᱴᱩᱱᱟ ᱛᱚ ᱮᱱᱮᱡ ᱠᱟᱱᱟ ᱠᱚ ᱠᱤᱨᱠᱮᱴ ᱛᱚ ᱮᱱᱮᱡ ᱠᱟᱱᱟ ᱠᱚ ᱵᱷᱚᱞᱤᱵᱚᱞ ᱛᱚ ᱫᱤᱠᱩᱣᱟᱜ ᱛᱮᱜᱮ ᱵᱚᱱ ᱪᱟᱞᱟᱜ ᱠᱟᱱᱟ ᱟᱵᱚᱣᱟᱜ ᱫᱚᱵᱚᱱ ᱦᱤᱲᱤᱧ ᱠᱮᱫᱟ ᱟᱵᱚᱣᱟᱜ ᱫᱚ ᱟᱞᱚ ᱯᱮ ᱵᱟᱹᱜᱤ ᱭᱟᱛᱟᱵᱚᱱᱟ ᱞᱟᱦᱟ ᱥᱮᱫ ᱜᱮ ᱜᱤᱫᱽᱨᱟᱹ ᱠᱚ ᱪᱮᱫ ᱫᱚᱦᱚ ᱠᱟᱜ ᱯᱮ ᱥᱟᱱᱟᱢᱟᱜ ᱞᱮ ᱪᱮᱫ ᱟᱯᱮᱭᱟ ᱟᱞᱮ ᱦᱟᱲᱟᱢ ᱠᱚᱴᱷᱮᱱ ᱯᱮ ᱫᱩᱲᱩᱵᱼᱟ ᱥᱮᱨᱮᱧ ᱟᱯᱮ ᱮᱱᱮᱡ ᱟᱯᱮ ᱦᱟᱲᱟᱢ ᱠᱚ ᱥᱟᱶᱛᱮ ᱛᱚᱵᱮ ᱥᱮ ᱞᱟᱦᱟ ᱥᱮᱫ ᱫᱚ ᱪᱟᱞᱟᱜᱼᱟ ᱛᱚᱵᱮ ᱥᱮᱯᱮ ᱪᱮᱫ ᱫᱚᱦᱚ ᱠᱟᱜᱼᱟ ᱟᱯᱮ ᱫᱚ ᱟᱞᱮ ᱟᱠᱚᱣᱟᱜ ᱫᱚ ᱥᱟᱱᱟᱢ ᱯᱮ ᱦᱤᱲᱤᱧ ᱠᱟᱜ ᱠᱟᱱᱟ ᱟᱯᱮ ᱠᱚᱣᱟᱜ ᱜᱮᱯᱮ ᱠᱟᱹᱢᱤᱭᱮᱫᱟ ᱛᱚ ᱚᱱᱟ ᱫᱚ ᱵᱟᱝ ᱪᱟᱞᱟᱜᱼᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱧᱮᱞᱯᱮ ᱟᱵᱚ ᱥᱟᱱᱛᱟᱲ ᱵᱚᱱ ᱞᱟᱛᱟᱨᱮᱫ ᱵᱚᱱᱟ ᱠᱚ ᱥᱟᱱᱟᱢ ᱠᱚ ᱦᱤᱲᱤᱧ ᱦᱚᱪᱚᱭᱮᱫ ᱵᱚᱱᱟ ᱡᱮᱢᱚᱱ ᱟᱞᱚ ᱵᱚᱱ ᱦᱤᱲᱤᱧ ᱢᱟ ᱱᱚᱣᱟ ᱠᱚᱫᱚ ᱵᱚᱱ ᱫᱤᱥᱟᱹ ᱫᱚᱦᱚᱭᱢᱟ ᱟᱨ ᱞᱟᱦᱟ ᱥᱮᱫ ᱜᱮᱵᱚᱱ ᱛᱟᱲᱟᱢ ᱢᱟ